ᱤᱧᱟᱹᱜ ᱪᱟᱥ ᱟᱨᱡᱟᱣ ᱫᱩᱨᱤᱵᱽ ᱟᱹᱠᱷᱨᱤᱧ ᱨᱮ ᱛᱟᱞᱟᱨᱮᱱ ᱦᱚᱲ ᱞᱮᱠᱟ ᱜᱚᱲᱚᱻ ᱠᱷᱚᱱᱫᱚ ᱮᱲᱮᱜᱮ ᱵᱟᱹᱲᱛᱤ ᱠᱚ ᱮᱲᱮᱵᱚᱱ ᱛᱮᱦᱮᱸᱫ ᱥᱮ ᱮᱲᱮᱧ ᱛᱮᱦᱮᱸᱫ ᱡᱮᱞᱮᱠᱟ ᱥᱤᱧ ᱧᱤᱫᱟᱹ ᱫᱟᱜ ᱡᱟᱹᱯᱩᱫ ᱥᱤᱛᱩᱝ ᱠᱷᱟᱴᱟᱣ ᱠᱟᱛᱮ ᱡᱮᱢᱚᱱ ᱦᱳᱲᱳ ᱛᱩᱲᱤ ᱥᱮᱻ ᱟᱨᱚ ᱱᱟᱱᱟ ᱦᱩᱱᱟᱹᱨ ᱟᱱᱟᱡᱽ ᱠᱚᱵᱚᱱ ᱟᱨᱡᱟᱣ ᱛᱟᱦᱮᱸᱫ ᱟᱨᱡᱟᱣ ᱠᱟᱛᱮ ᱚᱱᱟᱠᱚ ᱟᱹᱰᱤ ᱠᱚᱥᱴᱚ ᱦᱟᱨᱠᱮᱛ ᱥᱟᱦᱟᱣ ᱠᱟᱛᱮᱵᱚᱱ ᱵᱤᱞᱤ ᱛᱮᱦᱮᱸᱫ ᱤᱱᱟᱹ ᱛᱟᱭᱚᱢ ᱚᱱᱟᱠᱚ ᱫᱟᱞ ᱯᱷᱟᱨᱪᱟᱣ ᱠᱟᱛᱮ ᱡᱚᱠᱷᱚᱱ ᱚᱱᱟᱠᱚ ᱵᱚᱱ ᱵᱚᱥᱛᱟᱨᱮ ᱥᱟᱸᱵᱟᱣ ᱯᱮᱨᱮᱡ ᱠᱟᱛᱮ ᱟᱹᱠᱷᱨᱤᱧ ᱟᱵᱚᱱ ᱚᱱᱟ ᱟᱹᱠᱷᱨᱤᱧ ᱚᱠᱛᱚᱨᱮ ᱡᱟᱦᱟᱸᱭ ᱛᱟᱞᱟᱨᱮ ᱦᱚᱲᱮ ᱛᱮᱦᱮᱱᱟ ᱩᱱᱤᱫᱚ ᱚᱱᱠᱟᱱ ᱠᱚᱫᱚ ᱟᱹᱠᱩᱛᱮᱫᱚ ᱩᱱᱟᱹᱜ ᱠᱷᱟᱴᱟᱣ ᱦᱚᱸ ᱵᱟᱠᱚ ᱠᱷᱟᱴᱟᱜᱼᱟ ᱫᱟᱜ ᱡᱟᱹᱯᱩᱫ ᱥᱤᱧ ᱧᱤᱫᱟᱹ ᱟᱹᱠᱩᱫᱚ ᱟᱨᱡᱟᱣ ᱟᱠᱩᱣᱟ ᱡᱟᱦᱟᱸᱠᱚ ᱵᱚᱱ ᱟᱨᱡᱟᱣ ᱟᱠᱟᱫ ᱠᱚᱣᱟ ᱚᱱᱟ ᱡᱤᱱᱤᱥ ᱠᱚ ᱚᱲᱟᱜᱨᱮ ᱴᱷᱟᱱᱰᱟ ᱚᱲᱟᱜᱨᱮ ᱫᱩᱲᱩᱵ ᱠᱟᱛᱮ ᱚᱱᱟᱠᱚ ᱵᱚᱱ ᱥᱮᱴᱮᱨ ᱟᱠᱚᱣᱟ ᱥᱮᱴᱮᱨ ᱠᱟᱛᱮ ᱨᱮᱦᱚᱸ ᱡᱟᱦᱟᱸ ᱩᱱᱟᱹᱜ ᱠᱚᱥᱴᱚ ᱠᱟᱛᱮ ᱟᱨᱡᱟᱣ ᱡᱤᱱᱤᱥ ᱨᱮᱱᱟᱜ ᱡᱟᱦᱟᱸ ᱜᱚᱱᱚᱝ ᱧᱟᱢ ᱠᱟᱛᱷᱟ ᱚᱱᱟ ᱞᱮᱠᱟᱛᱮᱫᱚ ᱜᱚᱱᱚᱝ ᱵᱟᱝᱠᱚ ᱮᱢᱟᱵᱚᱱ ᱛᱮᱦᱮᱸᱫ ᱟᱥᱮ ᱵᱟᱝᱠᱚ ᱤᱢᱟᱹᱧ ᱛᱮᱦᱮᱸᱫ ᱟᱨ ᱚᱱᱟ ᱡᱤᱱᱤᱥ ᱠᱚ ᱠᱷᱚᱱ ᱜᱮ ᱡᱮᱢᱚᱱ ᱥᱟᱠ ᱥᱚᱵᱡᱤ ᱡᱤᱞ ᱦᱟᱹᱠᱩ ᱱᱚᱣᱟᱠᱚ ᱡᱤᱱᱤᱥ ᱠᱚᱦᱚᱸ ᱡᱚᱠᱷᱚᱱ ᱟᱨᱡᱟᱣ ᱠᱟᱛᱮ ᱡᱚᱠᱷᱚᱱ ᱩᱱᱠᱩ ᱵᱟᱡᱟᱨ ᱠᱚᱨᱮᱵᱚᱱ ᱤᱫᱤᱭᱟ ᱥᱮ ᱛᱟᱞᱟᱨᱮᱱ ᱦᱚᱲ ᱡᱟᱦᱟᱸᱭ ᱵᱚᱱ ᱮᱢᱟ ᱠᱚᱣᱟ ᱩᱱᱠᱩ ᱫᱚ ᱟᱠᱚ ᱫᱩᱲᱩᱵ ᱫᱩᱲᱩᱵ ᱛᱮ ᱵᱤᱱᱟᱹ ᱠᱚᱥᱴᱚ ᱵᱤᱱᱟᱹ ᱟᱨᱡᱟᱣᱛᱮ ᱜᱮ ᱟᱹᱠᱩᱣᱟᱜ ᱨᱳᱡᱽᱜᱟᱨ ᱫᱚ ᱟᱹᱰᱤ ᱵᱟᱹᱲᱛᱤᱠᱚ ᱨᱚᱡᱽᱜᱟᱨ ᱛᱮᱦᱮᱸᱫ ᱟᱹᱵᱩᱠᱠ ᱠᱷᱚᱱᱦᱚᱸ ᱟᱹᱵᱩᱫᱚ ᱩᱱᱟᱹᱜ ᱥᱮ ᱤᱧᱫᱚ ᱩᱱᱟᱹᱜ ᱠᱚᱥᱴᱚ ᱠᱟᱛᱮᱧ ᱟᱨᱡᱟᱣ ᱠᱮᱫᱟ ᱡᱚᱛᱚ ᱠᱤᱪᱷᱩ ᱫᱟᱞ ᱥᱟᱯᱷᱟ ᱠᱟᱛᱮ ᱥᱮ ᱟᱨᱡᱟᱣ ᱤᱭᱟᱹ ᱠᱟᱛᱮ ᱤᱫᱤ ᱠᱤᱫᱟᱹᱧ ᱤᱫᱤ ᱠᱟᱛᱮ ᱩᱱᱤᱧ ᱮᱢᱚᱴᱚ ᱟᱫᱮᱭᱟ ᱛᱟᱞᱟᱨᱮᱱ ᱦᱚᱲ ᱥᱮ ᱛᱟᱞᱟᱨᱮᱱ ᱦᱚᱲᱮ ᱤᱫᱤ ᱠᱮᱫᱟ ᱠᱤᱱᱛᱩ ᱤᱫᱤᱠᱟᱛᱮ ᱥᱮ ᱮᱢᱚᱴᱚ ᱟᱫᱮ ᱛᱟᱭᱚᱢ ᱚᱱᱟ ᱡᱤᱱᱤᱥ ᱠᱚ ᱠᱷᱚᱱ ᱟᱹᱠᱷᱨᱤᱧ ᱠᱟᱛᱮ ᱚᱱᱟ ᱡᱤᱱᱤᱥ ᱠᱚ ᱟᱹᱠᱷᱨᱤᱧ ᱠᱟᱛᱮ ᱡᱮᱢᱚᱱ ᱦᱳᱲᱳ ᱛᱩᱲᱤ ᱜᱚᱢ ᱛᱟᱨᱯᱚᱨᱮᱻ ᱥᱟᱠ ᱥᱚᱵᱡᱤ ᱡᱤᱞ ᱦᱟᱹᱠᱩ ᱱᱚᱣᱟ ᱠᱚ ᱟᱹᱠᱷᱨᱤᱧ ᱠᱟᱛᱮ ᱟᱨᱡᱟᱣ ᱦᱚᱲ ᱠᱷᱚᱱᱫᱚ ᱥᱮ ᱤᱧ ᱠᱷᱚᱱ ᱫᱚ ᱟᱡ ᱜᱮ ᱵᱟᱹᱲᱛᱤ ᱢᱩᱱᱟᱯᱷᱟᱭ ᱧᱟᱢ ᱛᱮᱦᱮᱸᱫ ᱥᱮ ᱨᱳᱡᱽᱜᱟᱨ ᱡᱚᱝ ᱛᱮᱦᱮᱸᱫ ᱚᱛᱷᱚᱪᱚ ᱟᱡ ᱫᱚ ᱚᱱᱠᱟ ᱞᱮᱠᱟ ᱫᱚ ᱵᱟᱭ ᱠᱷᱟᱴᱟᱜ ᱛᱮᱦᱮᱸᱫ ᱡᱮᱞᱮᱠᱟ ᱤᱧᱤᱧ ᱠᱷᱟᱴᱟᱜ ᱛᱮᱦᱮᱸᱫ ᱥᱮ ᱤᱧᱨᱮᱱ ᱜᱷᱟᱨᱚᱸᱡᱽ ᱨᱮᱱ ᱦᱚᱲᱠᱚ ᱠᱷᱟᱴᱟᱜ ᱛᱮᱦᱮᱸᱫ ᱢᱮᱱᱛᱤᱧ ᱢᱚᱱᱮᱭᱟ ᱚᱱᱟ ᱠᱷᱟᱹᱛᱤᱨ ᱤᱧᱟᱹᱜ ᱪᱟᱥ ᱟᱲᱚᱛ ᱫᱩᱨᱤᱵ ᱟᱹᱠᱷᱨᱤᱧ ᱨᱮ ᱛᱟᱞᱟᱨᱮᱱ ᱦᱚᱲᱫᱚ ᱤᱧᱫᱚᱭ ᱮᱲᱮᱧᱟ ᱢᱮᱱᱛᱮᱧ ᱢᱚᱱᱮᱭᱟ